ᱩᱱ ᱚᱠᱛᱚ ᱡᱩᱫᱤ ᱡᱟᱦᱟᱸᱭ ᱥᱮᱛᱟᱭ ᱜᱮᱨᱮᱭᱟ ᱩᱱᱫᱚ ᱵᱮᱵᱚᱥᱛᱟ ᱞᱟᱜᱟᱜᱼᱟ ᱰᱟᱠᱛᱟᱨ ᱚᱲᱟᱜ ᱤᱫᱤ ᱦᱩᱭᱩᱜᱼᱟ ᱟᱨ ᱵᱟᱠᱷᱟᱡ ᱚᱡᱷᱟ ᱠᱚ ᱦᱚᱦᱚ ᱟᱠᱚ ᱦᱩᱭᱩᱜᱼᱟ ᱚᱡᱷᱟ ᱠᱚ ᱛᱮᱫᱚ ᱵᱟᱝ ᱠᱚ ᱦᱤᱡᱩᱜ ᱜᱮᱭᱟ ᱰᱟᱠᱛᱟᱨ ᱚᱲᱟᱜ ᱦᱟᱥᱯᱟᱛᱟᱞ ᱤᱫᱤᱭᱮ ᱦᱩᱭᱩᱜᱼᱟ ᱦᱟᱥᱯᱟᱛᱟᱞ ᱨᱮ ᱤᱫᱤ ᱠᱟᱛᱮᱫ ᱪᱤᱠᱤᱛᱥᱟᱭ ᱭᱟᱠᱚ ᱦᱟᱥᱯᱟᱛᱟᱞ ᱱᱚᱶᱟ ᱵᱩᱨᱩ ᱨᱮᱢᱟ ᱵᱟᱹᱱᱩᱜ ᱜᱮᱭᱟ ᱢᱟᱱᱮ ᱚᱱᱮᱠ ᱥᱟᱺᱜᱤᱧᱟ ᱥᱤᱨᱠᱟᱵᱟᱫᱽ ᱵᱟᱠᱷᱟᱡ ᱯᱩᱨᱩᱞᱤᱭᱟ ᱤᱫᱤᱭᱮ ᱦᱩᱭᱩᱜᱼᱟ ᱱᱚᱣᱟ ᱟᱹᱛᱩ ᱨᱮᱱ ᱢᱤᱫ ᱜᱮᱨᱮ ᱥᱮᱛᱟ ᱥᱮᱛᱟ ᱜᱮᱨ ᱛᱮᱜᱮᱭ ᱜᱚᱡ ᱞᱮᱱᱟᱭ ᱩᱱᱤ ᱦᱚᱸ ᱦᱟᱥᱯᱟᱛᱟᱞ ᱥᱟᱺᱜᱤᱧ ᱡᱟᱞᱟᱛᱮ ᱵᱟᱝᱠᱚ ᱤᱫᱤ ᱫᱟᱲᱮᱭᱟᱫᱮᱭᱟ ᱴᱟᱠᱟ ᱯᱚᱭᱥᱟ ᱨᱮᱭᱟᱜ ᱚᱵᱷᱟᱵᱽ ᱡᱟᱞᱟᱛᱮ ᱴᱟᱠᱟ ᱯᱚᱭᱥᱟ ᱚᱲᱟᱜ ᱨᱮ ᱵᱟᱹᱱᱩᱜ ᱛᱟᱠᱚᱣᱟ ᱵᱚᱦᱩᱫ ᱠᱚᱥᱴᱚ ᱠᱟᱛᱮᱫ ᱫᱤᱱ ᱪᱟᱞᱟᱣ ᱦᱩᱭᱩᱜᱼᱟ ᱵᱩᱨᱩ ᱨᱮᱱ ᱦᱚᱲᱟᱜ ᱫᱚ ᱚᱱᱟ ᱤᱭᱠᱟᱹᱛᱮ ᱵᱮᱵᱚᱥᱛᱷᱟ ᱵᱟᱝᱠᱚ ᱫᱟᱲᱮᱭᱟᱫᱟ ᱜᱟᱹᱰᱤ ᱜᱷᱚᱲᱟ ᱦᱚᱸ ᱥᱮ ᱢᱚᱴᱚᱨ ᱥᱟᱭᱠᱮᱞ ᱦᱚᱸ ᱵᱟᱝ ᱛᱟᱦᱮᱱ ᱵᱟᱹᱱᱩᱜ ᱛᱟᱠᱚᱣᱟ ᱥᱮ ᱵᱮᱥᱤᱨ ᱵᱷᱟᱜᱽ ᱦᱚᱲᱟᱜ ᱵᱟᱹᱱᱩᱜ ᱜᱮᱭᱟ ᱴᱟᱠᱟ ᱯᱚᱭᱥᱟ ᱚᱵᱷᱟᱵ ᱡᱟᱞᱟᱛᱮ ᱚᱱᱟ ᱤᱭᱠᱟᱹᱛᱮ ᱡᱩᱫᱤ ᱥᱮᱛᱟ ᱜᱮᱨ ᱜᱮᱨ ᱠᱮᱫᱮᱭᱟᱭ ᱢᱮᱱᱠᱷᱟᱡ ᱜᱮᱨ ᱦᱟᱹᱯᱤ ᱜᱮ ᱵᱟᱝᱠᱚ ᱵᱮᱵᱚᱥᱛᱷᱟ ᱫᱟᱲᱮᱜᱼᱟ ᱦᱟᱥᱯᱟᱛᱟᱞ ᱤᱫᱤ ᱫᱟᱲᱮᱭᱟᱜ ᱦᱚᱸ ᱛᱟᱨᱯᱚᱨᱮ ᱠᱤᱪᱷᱩ ᱫᱤᱱ ᱯᱟᱞᱴᱟᱜᱼᱟ ᱛᱚᱵᱮ ᱟᱹᱱᱤᱡ ᱠᱚ ᱵᱮᱵᱚᱥᱛᱷᱟᱭᱟ ᱛᱚᱵᱮ ᱠᱚ ᱤᱫᱤᱭ ᱭᱟ ᱦᱟᱥᱯᱟᱛᱟᱞ ᱛᱚ ᱫᱤᱱ ᱚᱱᱮᱠ ᱫᱤᱱ ᱯᱚᱨᱮ ᱦᱩᱭ ᱞᱮᱱᱠᱷᱟᱱ ᱩᱱᱤ ᱜᱤᱫᱟᱹᱨ ᱵᱟᱭ ᱵᱟᱧᱪᱟᱜᱼᱟ ᱚᱱᱠᱟ ᱠᱟᱛᱮᱫ ᱜᱤᱫᱟᱹᱨ ᱟᱞᱮ ᱴᱷᱮᱡᱼᱮ ᱜᱚᱡ ᱟᱠᱟᱱᱟ ᱜᱨᱟᱢ ᱫᱚ ᱠᱷᱟᱲᱤ ᱢᱟᱴᱤ ᱩᱱᱤ ᱜᱤᱫᱽᱨᱟᱹ ᱵᱟᱝᱠᱚ ᱵᱟᱧᱪᱟᱣ ᱫᱟᱲᱮ ᱫᱮᱭᱟ ᱥᱮᱛᱟ ᱠᱚ ᱜᱮᱨ ᱞᱮᱫᱮᱛᱮ